ᱤᱧ ᱫᱚ ᱯᱟᱹᱦᱤᱞ ᱤᱧᱟᱹᱜ ᱪᱷᱚᱵᱤ ᱟᱸᱠᱟᱣ ᱨᱤᱧ ᱥᱮᱞᱮᱫ ᱠᱟᱱ ᱜᱮᱭᱟ ᱟᱨᱤᱧ ᱟᱸᱠᱟᱣ ᱠᱟᱫ ᱜᱮᱭᱟ ᱚᱲᱟᱜ ᱫᱩᱣᱟᱹᱨ ᱠᱚ ᱟᱨ ᱱᱟᱱᱟ ᱟᱭᱢᱟ ᱨᱚᱠᱚᱢ ᱵᱟᱜᱟᱱ ᱠᱚ ᱵᱟᱦᱟ ᱠᱚ ᱟᱭᱢᱟ ᱨᱚᱠᱚᱢᱤᱧ ᱟᱸᱠᱟᱣ ᱠᱟᱜᱼᱟ ᱟᱨ ᱱᱚᱝᱠᱟᱛᱮ ᱟᱞᱮ ᱟᱰᱮᱯᱟᱥᱮ ᱨᱮᱱ ᱜᱮ ᱠᱚᱞᱮᱡ ᱠᱚᱨᱮ ᱟᱭᱢᱟ ᱵᱤᱥᱥᱤᱼᱵᱷᱟᱨᱚᱛᱤ ᱠᱚᱞᱮᱡ ᱠᱚᱨᱮ ᱟᱭᱢᱟ ᱠᱚ ᱯᱟᱲᱦᱟᱣ ᱠᱟᱱᱟ ᱱᱚᱝᱠᱟ ᱛᱮ ᱟᱠᱚᱣᱟᱜ ᱠᱟᱹᱢᱤ ᱯᱟᱲᱦᱟᱜ ᱥᱮᱡ ᱠᱚ ᱞᱟᱦᱟ ᱤᱫᱤᱣᱟᱠᱟᱜᱼᱟ ᱟᱨ ᱩᱱᱠᱩᱣᱟᱜ ᱢᱤᱫ ᱫᱤᱱ ᱦᱤᱞᱳᱜ ᱢᱚᱱᱮ ᱢᱩᱨᱩᱠᱷ ᱛᱟᱦᱮᱸ ᱠᱟᱱᱟ ᱡᱮ ᱟᱞᱮ ᱱᱤᱭᱟᱹ ᱪᱮᱫ ᱠᱟᱛᱮ ᱢᱤᱫ ᱫᱤᱱ ᱦᱤᱞᱳᱜ ᱵᱷᱟᱹᱜᱤ ᱡᱟᱭᱜᱟ ᱨᱮᱞᱮ ᱯᱳᱸᱣᱪᱷᱟ ᱫᱟᱲᱮᱭᱟᱜᱼᱟ ᱚᱱᱟ ᱞᱟᱰᱜᱤᱫ ᱩᱭᱦᱟᱹᱨ ᱵᱷᱟᱵᱱᱟ ᱞᱮᱫᱟ ᱞᱮ